ᱛᱤᱨᱞᱟᱹ ᱠᱚᱣᱟᱜ ᱡᱟᱦᱟᱸ ᱪᱟᱸᱫᱚᱠᱤᱭᱟᱹ ᱦᱩᱭᱩᱜᱼᱟ ᱚᱱᱟ ᱫᱚ ᱥᱚᱨᱠᱟᱨᱤ ᱵᱷᱟᱵᱛᱮ ᱪᱤᱠᱤᱛᱥᱟ ᱨᱮᱱᱟᱜ ᱵᱮᱵᱚᱥᱛᱟ ᱛᱟᱦᱮᱸᱞᱮᱱᱠᱷᱟᱱ ᱟᱹᱰᱤ ᱜᱮ ᱱᱟᱯᱟᱭ ᱠᱚᱜᱼᱟ ᱛᱤᱨᱞᱟᱹ ᱠᱚ ᱪᱟᱸᱫᱚᱠᱤᱭᱟᱹ ᱚᱠᱛᱮ ᱛᱤᱨᱞᱟᱹ ᱠᱚ ᱟᱵᱚ ᱥᱟᱶᱛᱟ ᱨᱮᱫᱚ ᱵᱚᱸᱜᱟ ᱵᱩᱨᱩ ᱴᱷᱮᱱ ᱥᱩᱨᱩᱜ ᱵᱟᱝ ᱜᱟᱱᱚᱜᱼᱟ ᱵᱚᱸᱜᱟ ᱵᱩᱨᱩ ᱥᱚᱨᱚᱧᱡᱟᱢ ᱠᱚ ᱡᱚᱴᱮᱫ ᱵᱟᱝ ᱜᱟᱱᱚᱜᱼᱟ ᱟᱨ ᱡᱟᱦᱟᱸ ᱟᱵᱚᱣᱟᱜ ᱟᱱᱟᱪᱯᱟᱛᱤ ᱥᱮ ᱥᱚᱵᱡᱤ ᱵᱚᱱ ᱪᱟᱥᱮᱫᱟ ᱚᱱᱟ ᱵᱟᱲᱜᱮ ᱨᱮ ᱥᱮ ᱜᱚᱫ ᱠᱚᱫᱚ ᱢᱟᱱᱟ ᱜᱮᱭᱟ ᱥᱮ ᱵᱟᱝ ᱜᱟᱱᱚᱜᱼᱟ ᱟᱨ ᱱᱚᱶᱟ ᱵᱟᱨᱮ ᱛᱮ ᱥᱚᱱᱛᱚᱨ ᱛᱟᱦᱮᱸ ᱨᱮᱱᱟᱜ ᱞᱟᱹᱠᱛᱤ ᱢᱮᱱᱟᱜ ᱟᱠᱟᱫᱟ ᱡᱮᱞᱮᱠᱟ ᱡᱟᱦᱟᱸ ᱛᱤᱨᱞᱟᱹ ᱠᱚ ᱦᱚᱨᱚᱜ ᱵᱟᱸᱫᱮᱭᱟ ᱚᱱᱟ ᱠᱚ ᱥᱚᱵ ᱥᱚᱢᱚᱭ ᱥᱟᱯᱷᱟᱥᱟᱯᱷᱤ ᱡᱟᱛᱮ ᱛᱟᱦᱮᱱ ᱢᱟ ᱨᱮᱭᱟᱲ ᱚᱠᱛᱮ ᱥᱮ ᱨᱮᱭᱟᱲ ᱫᱤᱱ ᱟᱨ ᱨᱮᱭᱟᱲ ᱡᱤᱱᱤᱥ ᱨᱮ ᱫᱟᱜ ᱨᱮ ᱟᱬᱜᱚ ᱵᱟᱝ ᱜᱟᱱᱚᱜᱼᱟ ᱠᱷᱟᱱ ᱜᱮ ᱱᱚᱶᱟ ᱠᱚ ᱴᱮᱠᱟᱣ ᱫᱟᱨᱟᱢ ᱞᱟᱹᱠᱛᱤ ᱢᱮᱱᱟᱜᱼᱟ ᱠᱷᱟᱱ ᱜᱮ ᱱᱟᱯᱟᱭ ᱛᱟᱦᱮᱸᱱᱟ